ᱦᱮᱞᱳ ᱟᱢ ᱚᱠᱚᱭᱮᱢ ᱢᱮᱱᱮᱫᱼᱟ ᱢᱟᱹᱡᱷᱤ ᱵᱟᱵᱟ ᱜᱮᱛᱚ ᱚᱻ ᱟᱫᱚ ᱢᱟᱱᱮ ᱵᱟᱯᱞᱟ ᱠᱚᱜᱮ ᱪᱮᱫ ᱞᱮᱠᱟ ᱚᱱᱟ ᱠᱚ ᱠᱟᱹᱡ ᱞᱟᱹᱭ ᱧᱚᱜ ᱟᱹᱧ ᱢᱮ ᱚᱱᱟ ᱠᱚ ᱟᱸᱡᱚᱢ ᱥᱟᱱᱟᱧ ᱠᱟᱱᱟ ᱟᱢ ᱴᱷᱮᱱ ᱚᱻ ᱟᱫᱚ ᱪᱮᱫ ᱞᱮᱠᱟ ᱠᱟᱹᱢᱤ ᱦᱩᱭᱩᱜᱼᱟ ᱵᱟᱯᱞᱟ ᱵᱤᱦᱟᱹ ᱨᱮᱭᱟᱜ ᱦᱮᱸ ᱚ ᱦᱚᱸ ᱦᱳᱭ ᱟᱫᱚ ᱚᱱᱟ ᱠᱚᱜᱮ ᱦᱩᱱᱟᱹᱝ ᱦᱳᱭ ᱢᱟᱱᱮ ᱥᱟᱸᱜᱮ ᱵᱟᱹᱨᱭᱟᱹᱛ ᱠᱚ ᱪᱮᱫ ᱞᱮᱠᱟ ᱵᱟᱯᱞᱟ ᱦᱩᱭᱩᱜᱼᱟ

ᱦᱳᱭ ᱦᱳᱭ ᱚᱻ ᱟᱪᱪᱷᱟ ᱴᱩᱝᱠᱤ ᱫᱤᱯᱤᱞ ᱠᱚᱫᱚ ᱪᱮᱫ ᱪᱮᱫ ᱪᱮᱫ ᱞᱮᱠᱟ ᱥᱟᱢᱟᱱ ᱠᱚ ᱢᱮᱱᱟᱜᱼᱟ ᱚᱻ ᱦᱚᱸ ᱦᱳᱭ ᱟᱫᱚ ᱚᱱᱟ ᱠᱚᱜᱮ ᱵᱟᱲᱟᱭ ᱥᱟᱱᱟᱧ ᱠᱟᱱᱟ ᱛᱟᱦᱮᱫ ᱟᱢ ᱴᱷᱮᱱ ᱠᱩᱞᱤ ᱩᱫᱽᱫᱷᱟᱹᱨᱚᱜ ᱦᱳᱭ ᱦᱮᱸ ᱦᱳᱭ

ᱳᱭ ᱟᱥᱟᱲ ᱵᱚᱸᱜᱟ ᱥᱮᱫ ᱜᱮ ᱦᱳᱭ ᱟᱥᱟᱲ ᱵᱚᱸᱜᱟ ᱥᱮᱫ ᱜᱮ ᱴᱷᱟᱹᱣᱠᱟᱹ ᱦᱩᱭᱩᱜᱼᱟ ᱟᱫᱚ ᱚᱱᱟᱜᱤᱧ ᱠᱩᱞᱤᱭᱮᱫ ᱢᱮᱭᱟ ᱪᱮᱫ ᱞᱮᱠᱟ ᱵᱟᱯᱞᱟ ᱠᱷᱟᱱ ᱪᱮᱫ ᱞᱮᱠᱟ ᱞᱟᱜᱟᱜᱼᱟ

ᱦᱳᱭ ᱦᱳᱭ